ᱤᱧᱟᱹᱜ ᱴᱷᱟᱶ ᱫᱚ ᱨᱤᱛᱩᱰᱤ ᱠᱟᱱᱟ ᱤᱧᱟᱹᱜ ᱩᱛᱛᱚᱨ ᱱᱟᱠᱷᱟ ᱨᱮᱫᱚ ᱢᱚᱱᱫᱤᱨ ᱢᱮᱱᱟᱜᱼᱟ ᱫᱚᱠᱷᱤᱱ ᱱᱟᱠᱷᱟ ᱨᱮ ᱜᱟᱰᱟ ᱢᱮᱱᱟᱜᱼᱟ ᱯᱚᱥᱪᱷᱤᱢ ᱱᱟᱠᱷᱟ ᱨᱮᱫᱚ ᱵᱟᱥᱜᱳᱲᱟ ᱢᱮᱱᱟᱜᱼᱟ ᱯᱩᱨᱩᱵ ᱱᱟᱠᱷᱟ ᱨᱮ ᱥᱳᱱᱟᱴᱟᱱ ᱢᱮᱱᱟᱜᱼᱟ ᱚᱱᱟ ᱛᱟᱞᱟᱨᱮ ᱨᱤᱛᱩᱰᱤ ᱢᱮᱱᱟᱜᱼᱟ